ᱦᱮᱸ ᱦᱮᱞᱳ ᱢᱟᱹᱞᱤᱠ ᱮᱢ ᱞᱟᱹᱭᱮᱜᱼᱟ ᱦᱮᱸ ᱢᱮᱱᱮᱛ ᱛᱟᱦᱮᱸᱜ ᱤᱧ ᱡᱮ ᱤᱧᱟᱹᱜ ᱠᱤᱪᱷᱩ ᱡᱚᱢᱟᱜ ᱡᱤᱱᱤᱥ ᱫᱚᱨᱠᱟᱨᱚᱜ ᱠᱟᱱ ᱛᱟᱦᱮᱱ ᱫᱚᱨᱠᱟᱨᱚᱜ ᱠᱟᱱ ᱛᱟᱦᱮᱸᱜ ᱜᱚᱴᱟᱹᱧ ᱠᱷᱚᱡᱽ ᱛᱚᱞᱟᱥ ᱤᱧ ᱧᱮᱞ ᱵᱟᱲᱟ ᱠᱤᱫᱤᱧ ᱵᱟᱹᱧ ᱯᱟᱱᱛᱮ ᱧᱟᱢ ᱞᱮᱫᱟ ᱟᱫᱚ ᱪᱮᱞᱠᱟ ᱢᱤᱥᱴᱤ ᱛᱤᱱᱟᱹᱜ ᱠᱟᱛᱮᱫ

ᱫᱩ ᱥᱚ ᱯᱤᱥ ᱮᱢ ᱫᱟᱲᱮ ᱟᱹᱧᱟᱢ ᱥᱮ ᱟᱨ ᱥᱤᱝᱜᱟᱲᱟ ᱥᱤᱝᱜᱟᱲᱟ ᱦᱚᱸ ᱫᱩ ᱥᱚ ᱯᱤᱥ ᱟᱨ ᱫᱟᱜ ᱠᱚ ᱫᱟᱜ ᱵᱚᱛᱚᱞ ᱫᱟᱜ ᱵᱚᱛᱚᱞ ᱦᱩᱭᱩᱜ ᱠᱟᱱᱟ ᱛᱤᱱ ᱥᱚ ᱯᱤᱥ

ᱥᱩᱱᱩᱢ ᱫᱚᱨᱠᱟᱨᱚᱜ ᱠᱟᱱ ᱛᱟᱦᱮᱱ ᱥᱩᱱᱩᱢ ᱛᱤᱱᱟᱹᱜ ᱜᱟᱱᱮᱢ ᱮᱢ ᱫᱟᱲᱮ ᱟᱹᱧᱟ ᱢᱚᱬᱮ ᱠᱤᱞᱟᱹ ᱜᱟᱱ ᱫᱚᱨᱠᱟᱨᱚᱜ ᱠᱟᱱ ᱛᱤᱧ ᱛᱟᱦᱮᱸ ᱟᱪᱪᱷᱟ ᱛᱤᱱᱟᱹᱜ ᱠᱟᱛᱮ ᱥᱩᱱᱩᱢ ᱫᱟᱢ ᱫᱚ ᱪᱟᱞᱟᱜ ᱠᱟᱱᱟ ᱟᱥᱤ ᱴᱟᱠᱟ ᱟᱪᱪᱷᱟ ᱟᱪᱪᱷᱟ ᱢᱚᱬᱮ ᱠᱤᱞᱟᱹ ᱜᱟᱱ ᱛᱟᱦᱚᱞᱮ ᱦᱟᱸᱜ ᱮᱢ ᱨᱮᱰᱤᱭᱟᱹᱧ ᱢᱮ ᱢᱚᱬᱮ ᱠᱤᱞᱟᱹ ᱜᱟᱱ ᱟᱨ ᱢᱤᱥᱴᱤ ᱢᱟᱹᱧ ᱞᱟᱹᱭ ᱟᱫ ᱢᱮᱭᱟ ᱟᱨ ᱟᱨ ᱢᱤᱫᱴᱟᱝᱻ ᱤᱭᱚ ᱥᱤᱝᱜᱟᱲᱟ ᱦᱚᱹᱧ ᱞᱟᱹᱭ ᱟᱠᱟᱫ ᱢᱮᱭᱟ ᱟᱨ ᱫᱟᱜ ᱵᱚᱛᱚᱞ ᱤᱧ ᱞᱟᱹᱭ ᱟᱠᱟᱫ ᱢᱮᱭᱟ ᱫᱚᱭ ᱚᱱᱟ ᱢᱤᱫᱴᱟᱝ ᱫᱚᱥ ᱴᱟᱠᱟ ᱨᱮᱱᱟᱜ ᱡᱟᱦᱟᱸ ᱴᱷᱩᱭᱟᱹᱜ ᱛᱮᱫ ᱧᱟᱢᱚᱜ ᱫᱚ ᱚᱱᱟ ᱫᱚ ᱚᱱᱟ ᱦᱚᱸ ᱟᱢ ᱫᱩ ᱥᱚ ᱴᱤ ᱚᱱᱟ ᱦᱚᱸ ᱵᱚᱱᱫᱮᱡᱽ ᱟᱹᱧ ᱢᱮ ᱟᱨ ᱟᱨ ᱡᱩᱥ ᱡᱩᱥ ᱢᱚᱴᱟ ᱢᱚᱴᱤ ᱞᱟᱜᱟᱜᱼᱟ ᱛᱤᱱ ᱥᱚ ᱯᱤᱥ ᱦᱳᱭ ᱚᱱᱠᱟ ᱦᱮᱸ ᱢᱟ ᱴᱷᱤᱠ ᱜᱮᱭᱟ ᱦᱮᱸ ᱛᱚ ᱤᱧ ᱚᱱᱟ ᱥᱚᱢᱚᱭ ᱢᱚᱛᱚ ᱞᱟᱜᱟᱜᱼᱟ ᱢᱚᱴᱟ ᱢᱚᱴᱤ ᱛᱤᱠᱤᱱ ᱟᱹᱭᱩᱵ ᱵᱮᱲᱟ ᱪᱟᱴᱼᱴᱟ ᱛᱮᱧ ᱪᱟᱞᱟᱜ ᱠᱟᱱᱟ ᱦᱟᱸᱜ ᱢᱟ ᱪᱟᱴᱼᱴᱟ ᱪᱟᱴᱼᱴᱟ ᱛᱮ ᱤᱧ ᱡᱮᱢᱚᱱ ᱤᱧ ᱧᱟᱢ ᱢᱟ ᱤᱱᱟᱹ ᱨᱮᱜᱮ ᱫᱚᱨᱠᱟᱨ ᱢᱮᱱᱟᱜ ᱛᱤᱧᱟᱹ ᱯᱟᱥᱴᱟ ᱠᱚᱛᱮ ᱫᱚ ᱥᱟᱲᱮ ᱯᱟᱥᱴᱟ ᱠᱚᱛᱮ ᱵᱟᱡᱟᱜᱼᱟ ᱚᱲᱟᱜ ᱦᱤᱡᱩᱜ ᱛᱮ ᱪᱷᱚᱴᱟ ᱠᱷᱚᱱ ᱦᱚᱸ ᱫᱚᱨᱠᱟᱨ ᱢᱮᱱᱟᱜᱼᱟ ᱦᱮᱸ ᱛᱚ ᱢᱟ ᱴᱷᱤᱠᱟᱱ ᱜᱤᱭᱟ ᱦᱟᱸᱜ ᱛᱟᱦᱚᱞᱮ ᱤᱧ ᱥᱮᱴᱮᱨᱚᱜ ᱠᱟᱱᱟ ᱦᱟᱸᱜ ᱦᱳᱭ ᱛᱚ ᱦᱮᱸ ᱛᱚ ᱢᱟ ᱴᱷᱤᱠ ᱜᱤᱭᱟᱹ ᱫᱚᱦᱚ ᱠᱤᱫᱤᱧ